ᱜᱤᱫᱽᱨᱟᱹ ᱠᱚ ᱨᱟᱹᱥᱠᱟᱹ ᱞᱟᱹᱜᱤᱫ ᱡᱤᱨᱟᱹᱣ ᱚᱠᱛᱮ ᱯᱩᱛᱩᱞ ᱠᱚᱠᱚ ᱠᱷᱮᱞ ᱜᱮᱭᱟ ᱞᱚᱠᱠᱷᱟ ᱜᱷᱩᱴᱤ ᱠᱚ ᱠᱷᱮᱞᱟ ᱠᱤᱛ ᱠᱤᱛ ᱠᱚ ᱠᱷᱮᱞᱟ ᱟᱭᱢᱟ ᱨᱚᱠᱚᱢ ᱜᱤᱫᱽᱨᱟᱹ ᱠᱚᱣᱟᱜ ᱠᱷᱮᱞᱚᱱᱰ ᱢᱮᱱᱟᱜᱼᱟ ᱚᱱᱟ ᱠᱚᱛᱮ ᱠᱷᱮᱞᱚᱱᱰ ᱠᱟᱛᱮᱜ ᱠᱚ ᱨᱟᱹᱥᱠᱟᱹᱭᱟ